ᱵᱟᱦᱟ ᱨᱮᱭᱟᱜ ᱟᱨ ᱥᱚᱨᱦᱟᱭ ᱨᱮᱭᱟᱜ ᱡᱟᱦᱟᱸ ᱠᱟᱹᱦᱱᱤᱧ ᱚᱞ ᱠᱟᱫᱟ ᱥᱮ ᱚᱱᱟ ᱫᱚ ᱡᱚᱛᱚ ᱦᱚᱲ ᱜᱮ ᱠᱟᱹᱴᱤᱡ ᱱᱟᱯᱟᱭ ᱜᱮᱠᱚ ᱠᱩᱥᱤᱭᱟᱛᱤᱧ ᱠᱟᱱᱟ ᱡᱮ ᱚᱱᱟ ᱜᱮ ᱠᱩᱥᱤᱭ ᱠᱟᱫ ᱛᱤᱧ ᱛᱮᱠᱚ ᱟᱨᱚ ᱠᱚ ᱢᱤᱛᱟᱹᱧ ᱠᱟᱱᱟ ᱵᱷᱟᱜᱮ ᱵᱷᱟᱜᱮᱭᱟᱜ ᱱᱚᱝᱠᱟ ᱠᱟᱹᱦᱱᱤ ᱠᱚ ᱚᱞ ᱫᱟᱦᱟᱭ ᱛᱟᱵᱚᱱ ᱢᱮ ᱡᱚᱛᱚ ᱡᱟᱛᱮ ᱡᱮᱢᱚᱱ ᱟᱨᱚ ᱥᱮᱫᱟᱭ ᱨᱮᱱᱟᱜ ᱦᱟᱯᱲᱟᱢ ᱠᱚᱣᱟᱜ ᱡᱟᱦᱟᱸ ᱠᱚᱵᱚᱱ ᱦᱤᱲᱤᱧ ᱤᱫᱤᱭᱮᱫᱟ ᱚᱱᱟ ᱠᱚ ᱡᱟᱛᱮ ᱡᱮᱢᱚᱱ ᱚᱞ ᱨᱟᱠᱟᱵ ᱠᱟᱛᱮ ᱥᱚᱨᱮᱥ ᱨᱮᱢ ᱫᱚᱦᱚ ᱠᱟᱛᱟ ᱵᱚᱱᱟ ᱟᱵᱚ ᱡᱟᱛᱮ ᱚᱱᱟ ᱠᱚ ᱱᱤᱭᱟᱹ ᱛᱮ ᱟᱵᱚ ᱵᱷᱚᱵᱤᱥᱚᱛ ᱟᱵᱚᱨᱮᱱ ᱜᱤᱫᱟᱹᱨ ᱯᱤᱫᱟᱹᱨ ᱠᱚ ᱡᱚᱛᱚ ᱜᱮ ᱡᱟᱛᱮ ᱡᱮᱢᱚᱱ ᱚᱱᱟ ᱦᱚᱨ ᱛᱮᱜᱮ ᱠᱚ ᱛᱟᱲᱟᱢ ᱤᱫᱤ ᱢᱟ ᱟᱨ ᱚᱱᱟ ᱛᱮᱜᱮ ᱡᱮᱢᱚᱱ ᱵᱷᱟᱞᱟᱭ ᱠᱚ ᱛᱟᱦᱮᱱᱚᱜ ᱢᱟ